ᱟᱞᱮ ᱱᱚᱣᱟ ᱴᱚᱴᱷᱟ ᱨᱮᱫᱚ ᱪᱟᱥ ᱫᱚ ᱦᱩᱲᱩ ᱪᱟᱥᱚᱜᱼᱟ ᱜᱩᱦᱩᱢ ᱪᱟᱥᱚᱜᱼᱟ ᱛᱩᱲᱤ ᱪᱟᱥᱚᱜᱼᱟ ᱟᱨ ᱥᱚᱵᱽᱡᱤ ᱠᱚ ᱠᱤᱪᱷᱩ ᱪᱟᱥᱚᱜᱼᱟ ᱥᱤᱡᱮᱱ ᱚᱱᱩᱥᱟᱨ ᱛᱮ ᱡᱟᱦᱟᱸ ᱛᱤᱱᱟᱹᱜ ᱪᱟᱹᱥᱤ ᱠᱚ ᱢᱮᱱᱟᱜ ᱠᱚᱣᱟ ᱩᱱᱠᱩ ᱫᱚ ᱵᱤᱡᱽᱱᱮᱥ ᱞᱟᱹᱜᱤᱫᱼᱛᱮ ᱟᱹᱠᱷᱨᱤᱧ ᱞᱟᱹᱜᱤᱫᱼᱛᱮ ᱥᱚᱵᱽᱡᱤ ᱟᱞᱟᱫᱟ ᱟᱞᱟᱫᱟ ᱥᱤᱡᱮᱱ ᱚᱱᱩᱥᱟᱨ ᱛᱮᱠᱚ ᱪᱟᱥᱟ ᱢᱮᱱᱠᱷᱟᱱ ᱱᱚᱝᱠᱟ ᱚᱱᱩᱥᱟᱨ ᱛᱮᱫᱚ ᱱᱚᱛᱮ ᱫᱚ ᱦᱩᱲᱩᱜᱮ ᱪᱟᱥᱚᱜ ᱠᱟᱱᱟ ᱟᱨ ᱛᱩᱲᱤ ᱟᱨ ᱜᱩᱦᱩᱢ ᱱᱤᱭᱟᱹ ᱠᱚᱜᱮ ᱵᱤᱥᱮᱥ ᱠᱟᱨᱛᱮ ᱪᱟᱥᱚᱜᱼᱟ ᱱᱚᱣᱟᱨᱮ ᱦᱩᱲᱩ ᱪᱟᱥ ᱦᱚᱸ ᱢᱤᱫ ᱢᱚᱦᱚᱱᱰᱟ ᱜᱮ ᱪᱮᱫᱟᱜ ᱥᱮ ᱫᱟᱜ ᱨᱮᱭᱟᱜ ᱩᱱᱟᱹᱜ ᱥᱩᱵᱤᱫᱷᱟ ᱵᱟᱹᱪᱩᱜ ᱡᱟᱦᱟᱸ ᱫᱚ ᱥᱮᱨᱢᱟ ᱨᱮᱭᱟᱜ ᱫᱟᱜ ᱵᱷᱚᱨᱥᱟ ᱛᱮᱜᱮ ᱱᱚᱸᱰᱮ ᱢᱤᱫ ᱫᱷᱟᱣᱜᱮ ᱪᱟᱥ ᱦᱩᱭᱩᱜᱼᱟ ᱢᱤᱫ ᱥᱤᱡᱮᱱ ᱜᱮ ᱚᱱᱟᱨᱮ ᱱᱤᱛᱚᱜ ᱰᱟᱝᱨᱤᱛᱮ ᱥᱤᱭᱳᱜᱼᱟ ᱟᱨ ᱥᱤ ᱠᱟᱛᱮᱫ ᱛᱚᱞᱟᱨᱮ ᱠᱷᱚᱛ ᱮᱢ ᱦᱩᱭᱩᱜᱼᱟ ᱠᱷᱚᱛ ᱮᱢ ᱠᱟᱛᱮᱫ ᱱᱚᱸᱰᱮ ᱛᱚᱞᱟ ᱜᱟᱹᱰᱤ ᱵᱮᱱᱟᱣ ᱦᱩᱭᱩᱜᱼᱟ ᱛᱚᱞᱟ ᱮᱨ ᱦᱩᱭᱩᱜᱼᱟ ᱚᱱᱟ ᱛᱚᱞᱟ ᱠᱤᱪᱷᱩ ᱫᱤᱱ ᱯᱚᱨᱮ ᱢᱳᱴᱟᱢᱩᱴᱤ ᱯᱚᱸᱪᱤᱥ ᱠᱷᱚᱱ ᱛᱤᱨᱤᱥ ᱫᱤᱱ ᱵᱷᱤᱛᱤᱨ ᱨᱮ ᱚᱱᱟ ᱦᱩᱲᱩ ᱩᱪᱟᱹᱲ ᱦᱩᱭᱩᱜᱼᱟ ᱛᱚᱞᱟ ᱟᱨ ᱚᱱᱟ ᱵᱤᱜᱷᱟᱹᱨᱮ ᱥᱟᱨ ᱰᱤᱭᱮᱯᱤ ᱥᱟᱨ ᱮᱢ ᱦᱩᱭᱩᱜᱼᱟ ᱯᱚᱴᱟᱥᱤᱭᱟᱢ ᱮᱢ ᱦᱩᱭᱩᱜᱼᱟ ᱠᱷᱳᱞ ᱮᱢ ᱦᱩᱭᱩᱜᱼᱟ ᱢᱳᱴᱟᱢᱩᱴᱤ ᱯᱟᱸᱪ ᱠᱤᱞᱳ ᱰᱤᱭᱮᱯᱤ ᱟᱨ ᱯᱚᱴᱟᱥᱤᱭᱟᱢ ᱤᱱᱠᱟᱹᱜᱮ ᱜᱮ ᱞᱟᱜᱽ ᱵᱷᱟᱜᱽ ᱨᱮ ᱟᱨ ᱠᱷᱳᱞ ᱫᱚᱥ ᱠᱤᱞᱳ ᱜᱟᱱ ᱱᱚᱣᱟ ᱮᱢ ᱠᱟᱛᱮᱫ ᱟᱨ ᱨᱚᱦᱚᱭᱚᱜᱼᱟ ᱢᱤᱫ ᱢᱚᱦᱰᱟ ᱱᱚᱛᱮᱫᱚ ᱨᱚᱦᱚᱭᱜᱮ ᱮᱨ ᱫᱚ ᱵᱟᱝᱼᱟ ᱪᱮᱫᱟᱜ ᱥᱮ ᱨᱚᱦᱚᱭ ᱨᱮᱫᱚ ᱱᱩᱱᱟᱹᱜ ᱯᱷᱟᱭᱫᱟ ᱢᱮᱱᱟᱜᱼᱟ ᱢᱤᱫ ᱫᱷᱟᱣᱜᱮ ᱠᱟᱹᱢᱤ ᱦᱩᱭᱩᱜᱼᱟ ᱡᱟᱦᱟᱸ ᱞᱮᱠᱟᱛᱮ ᱨᱚᱦᱚᱭᱮᱱᱟ ᱟᱨ ᱦᱮᱲᱦᱮᱫ ᱥᱚᱢᱚᱭ ᱰᱟᱭᱨᱮᱠᱴ ᱤᱨ ᱩᱛᱟᱹᱨ ᱚᱱᱟ ᱞᱮᱠᱟᱛᱮ ᱱᱚᱸᱰᱮ ᱚᱱᱟᱨᱮ ᱠᱷᱚᱨᱪᱟ ᱫᱚ ᱵᱮᱥᱤ ᱵᱟᱝ ᱦᱩᱭᱩᱜᱼᱟ ᱦᱩᱲᱩ ᱨᱮᱫᱚ ᱠᱚᱢ ᱠᱷᱚᱨᱪᱟ ᱛᱮᱜᱮ ᱪᱟᱥᱚᱜᱚᱜᱼᱟ ᱟᱨ ᱵᱤᱜᱷᱟᱹᱨᱮ ᱢᱳᱴᱟᱢᱩᱴᱤ ᱡᱩᱫᱤ ᱚᱱᱠᱟ ᱦᱩᱭᱩᱜᱼᱟ ᱦᱮᱸ ᱯᱚᱱᱮᱨᱚ ᱵᱤᱥ ᱯᱚᱱᱮᱨᱚ ᱵᱤᱥ ᱢᱚᱱ ᱫᱚ ᱦᱩᱭᱩᱜ ᱜᱮᱭᱟ ᱠᱚᱢᱮᱨ ᱯᱚᱠᱠᱷᱮ ᱟᱨ ᱰᱷᱮᱨ ᱥᱮ ᱰᱷᱮᱨ ᱫᱚ ᱯᱚᱸᱪᱤᱥ ᱠᱷᱚᱱ ᱛᱤᱨᱤᱥ ᱫᱷᱟᱹᱵᱤᱡ ᱡᱟᱦᱟᱸᱭ ᱡᱟᱦᱟᱸ ᱞᱮᱠᱟ ᱪᱟᱯᱟᱱ ᱠᱚᱭ ᱮᱢ ᱠᱟᱜᱼᱟ ᱟᱨ ᱫᱟᱜ ᱠᱚ ᱡᱩᱫᱤ ᱵᱟᱝ ᱟᱸᱡᱮᱫ ᱞᱮᱱᱟ ᱱᱟᱯᱟᱭᱜᱮ ᱫᱟᱜ ᱠᱚ ᱛᱟᱦᱮᱸᱞᱮᱱᱟ ᱮᱱᱠᱷᱟᱱ ᱫᱚ ᱯᱚᱸᱪᱤᱥ ᱛᱤᱨᱤᱥ ᱢᱚᱱ ᱫᱚ ᱦᱟᱸᱜ ᱟᱨᱡᱟᱜ ᱜᱮᱭᱟ ᱟᱨ ᱱᱚᱣᱟᱨᱮ ᱱᱚᱛᱮᱱᱟᱜ ᱱᱤᱛᱚᱜ ᱪᱟᱥ ᱫᱚ ᱵᱮᱥᱤᱨ ᱵᱷᱟᱜᱽ ᱜᱮ ᱥᱚᱨᱱᱚ ᱦᱩᱲᱩᱜᱮ ᱵᱟᱹᱭᱦᱟᱹᱲ ᱛᱮᱫᱚ ᱟᱨ ᱜᱷᱩᱴᱩ ᱨᱮᱦᱚᱸ ᱢᱮᱱᱟᱜ ᱜᱮᱭᱟ ᱚᱱᱠᱟ ᱡᱟᱦᱟᱸ ᱫᱚ ᱟᱹᱥᱤᱣᱟᱱ ᱥᱤᱴᱭᱟᱹ ᱦᱩᱲᱩ ᱠᱚ ᱠᱚᱢ ᱥᱚᱢᱚᱭᱛᱮ ᱡᱟᱦᱟᱸ ᱦᱩᱭᱩᱜᱼᱟ ᱟᱨ ᱱᱚᱣᱟᱨᱮ ᱯᱷᱚᱞᱟᱯᱷᱚᱞ ᱫᱚ ᱧᱟᱢᱚᱜ ᱠᱟᱱ ᱜᱮᱭᱟ ᱟᱨ ᱱᱤᱛᱚᱜ ᱱᱚᱣᱟᱨᱮ ᱧᱮᱞᱚᱜ ᱠᱟᱱᱟ ᱡᱩᱫᱤ ᱟᱨᱚ ᱡᱩᱫᱤ ᱠᱳᱱᱳ ᱥᱟᱨ ᱛᱮ ᱪᱟᱥᱚᱜᱼᱟ ᱮᱱᱠᱷᱟᱱ ᱫᱚ ᱟᱨᱦᱚᱸ ᱠᱚᱢ ᱠᱷᱚᱨᱪᱟ ᱛᱮᱜᱮ ᱱᱚᱸᱰᱮ ᱧᱮᱞᱚᱜᱼᱟ ᱡᱟᱦᱟᱸ ᱫᱚ ᱵᱩᱥᱩᱫᱷᱟ ᱫᱚ ᱱᱤᱡᱮᱨᱟᱜ ᱜᱩᱨᱤᱡᱛᱮ ᱥᱮ ᱥᱟᱠᱟᱢ ᱯᱟᱞᱦᱟ ᱛᱮᱢ ᱵᱮᱱᱟᱣᱟ ᱟᱨ ᱵᱩᱥᱩᱫᱟ ᱟᱨ ᱠᱷᱚᱛ ᱟᱨ ᱠᱷᱳᱞ ᱠᱤᱪᱷᱩ ᱚᱱᱟᱨᱮ ᱠᱤᱨᱤᱧ ᱠᱟᱛᱮᱫ ᱚᱱᱟᱨᱮ ᱠᱤᱨᱤᱧ ᱠᱮᱫ ᱛᱮ ᱟᱨᱮᱢ ᱮᱨ ᱠᱮᱫᱼᱟ ᱮᱱᱠᱷᱟᱱ ᱫᱚ ᱵᱟᱹᱫᱽ ᱵᱟᱹᱭᱦᱟᱹᱲ ᱦᱚᱸ ᱱᱟᱯᱟᱭᱜᱮ ᱛᱟᱦᱮᱱᱟ ᱟᱨ ᱯᱷᱚᱞᱟᱯᱷᱚᱞ ᱦᱚᱸ ᱵᱮᱥᱤᱜᱮ ᱦᱩᱭᱩᱜᱼᱟ ᱪᱮᱫᱟᱜ ᱥᱮ ᱦᱟᱥᱟ ᱡᱩᱫᱤ ᱞᱟᱹᱵᱤᱫ ᱜᱮ ᱛᱟᱦᱮᱱᱟ ᱚᱱᱟᱨᱮ ᱡᱷᱟᱲ ᱵᱮᱥᱤᱨ ᱵᱷᱟᱜᱮ ᱴᱷᱮᱞᱟᱣᱟ ᱟᱨ ᱦᱟᱥᱟ ᱞᱟᱹᱵᱤᱱ ᱛᱟᱦᱮᱱ ᱠᱷᱟᱱ ᱜᱮ ᱡᱟᱦᱟᱸ ᱛᱤᱱᱟᱹᱜ ᱚᱱᱟ ᱡᱷᱟᱲᱮ ᱴᱷᱮᱞᱟᱣ ᱠᱮᱜᱼᱟ ᱮᱱᱠᱷᱟᱱ ᱩᱱᱟᱹᱜ ᱜᱮ ᱜᱮᱞᱮ ᱱᱚᱛᱮ ᱵᱟᱲᱦᱟᱜᱼᱟ ᱟᱨ ᱱᱚᱛᱮᱨᱮ ᱨᱚᱦᱚᱭ ᱱᱚᱝᱠᱟ ᱨᱚᱦᱚᱭᱚᱜ ᱠᱟᱱᱟ ᱢᱟᱱᱮ ᱫᱚ ᱫᱚᱥ ᱤᱧᱪᱤ ᱯᱷᱟᱨᱟᱠ ᱯᱷᱟᱨᱟᱠ ᱪᱮᱫᱟᱜ ᱥᱮ ᱨᱮᱦᱮᱫ ᱨᱮᱦᱮᱫ ᱟᱞᱚ ᱢᱤᱞᱟᱹᱜ ᱢᱟ ᱨᱮᱦᱮᱫ ᱨᱮᱦᱮᱫ ᱡᱩᱫᱤ ᱢᱤᱞᱟᱹᱜᱼᱟ ᱚᱱᱟ ᱨᱮᱭᱟᱜ ᱡᱚ ᱥᱮ ᱡᱟᱝ ᱫᱚ ᱟᱹᱰᱤ ᱠᱚᱢ ᱦᱩᱭᱩᱜᱼᱟ ᱟᱨ ᱨᱮᱦᱮᱫ ᱨᱮᱦᱮᱫ ᱵᱟᱝ ᱢᱤᱞᱟᱹᱣ ᱞᱮᱱᱠᱷᱟᱱ ᱫᱚ ᱚᱱᱟᱨᱮ ᱡᱟᱝ ᱢᱳᱴᱟᱢᱩᱴᱤ ᱢᱤᱫᱴᱟᱹᱱ ᱜᱮᱞᱮ ᱠᱷᱚᱱᱜᱮ ᱫᱩᱥᱚ ᱫᱷᱟᱹᱵᱤᱡ ᱡᱟᱝ ᱚᱜᱼᱟ